ᱟᱵᱚ ᱡᱷᱟᱲᱠᱷᱚᱸᱰ ᱯᱚᱱᱚᱛ ᱨᱮ ᱟᱵᱚ ᱞᱟᱠᱪᱟᱨ ᱨᱮᱱᱟᱜ ᱡᱟᱦᱟᱸ ᱚᱛᱱᱚᱜ ᱫᱟᱨᱟᱭ ᱛᱮ ᱡᱟᱦᱟᱸ ᱮᱥᱮᱨ ᱢᱮᱱᱟᱜ ᱚᱱᱟᱫᱚ ᱟᱹᱰᱤᱛᱮᱫ ᱜᱮ ᱧᱮᱞ ᱧᱟᱢᱚᱜ ᱠᱟᱱᱟ ᱟᱵᱚ ᱡᱮᱢᱚᱱ ᱥᱚᱦᱨᱟᱭ ᱯᱚᱨᱚᱵᱽ ᱨᱮᱱᱟᱜ ᱠᱟᱛᱷᱟ ᱡᱷᱟᱲᱠᱷᱚᱸᱰ ᱯᱚᱱᱚᱛ ᱨᱮᱱᱟᱜ ᱥᱟᱱᱛᱟᱲ ᱯᱚᱨᱜᱚᱱᱟ ᱡᱟᱭᱜᱟ ᱠᱚᱨᱮᱜ ᱚᱱᱟᱫᱚ ᱡᱟᱱᱣᱟᱨᱤ ᱢᱟᱹᱦᱱᱤ ᱥᱮ ᱯᱩᱥ ᱵᱚᱸᱜᱟᱨᱮ ᱯᱚᱱᱟᱫᱚ ᱧᱮᱞ ᱧᱟᱢᱚᱜ ᱠᱟᱱᱟ ᱛᱚᱵᱮ ᱥᱚᱦᱨᱟᱭ ᱯᱚᱨᱚᱵᱽ ᱫᱚ ᱥᱚᱦᱨᱟᱭ ᱪᱟᱸᱫᱳ ᱨᱮᱜᱮ ᱚᱱᱟ ᱫᱚᱵᱚᱱ ᱢᱟᱱᱟᱣᱮᱫ ᱠᱟᱱᱟ ᱫᱟᱸᱥᱟᱭ ᱵᱚᱸᱜᱟ ᱪᱟᱵᱟ ᱟᱨ ᱥᱚᱦᱨᱟᱭ ᱵᱚᱸᱜᱟ ᱢᱩᱞᱩᱜ ᱨᱮᱜᱮ ᱢᱩᱞᱩᱜ ᱠᱟᱛᱮᱫ ᱜᱮ ᱥᱚᱦᱨᱟᱭ ᱫᱚᱵᱚᱱ ᱯᱚᱨᱚᱵᱚᱜ ᱠᱟᱱᱟ ᱥᱟᱱᱛᱟᱲ ᱯᱚᱨᱜᱚᱱᱟ ᱨᱮᱫᱚ ᱥᱤᱫᱩ ᱠᱟᱹᱱᱦᱩ ᱡᱟᱦᱟᱸ ᱦᱩᱞ ᱦᱩᱭᱩᱜ ᱠᱟᱱ ᱛᱟᱦᱮᱸ ᱠᱟᱱᱟ ᱤᱱᱟᱹ ᱚᱠᱛᱚ ᱨᱮ ᱢᱟᱨᱥᱟᱞ ᱞᱚ ᱞᱟᱹᱜᱩ ᱛᱟᱦᱮᱸ ᱠᱟᱱᱟ ᱢᱟᱨᱥᱟᱞ ᱞᱚ ᱛᱤᱱ ᱯᱷᱮᱵᱽᱨᱩᱣᱟᱨᱤ ᱩᱱᱤᱥᱥᱚ ᱪᱷᱟᱯᱟᱱᱱᱚ ᱨᱮ ᱪᱟᱵᱟᱭᱮᱱ ᱠᱷᱟᱱ ᱩᱱ ᱡᱚᱦᱚᱜ ᱩᱱᱠᱩ ᱚᱱᱟ ᱥᱚᱦᱨᱟᱭ ᱯᱚᱨᱚᱵᱽ ᱫᱚ ᱟᱫᱚ ᱠᱚ ᱮᱦᱚᱵ ᱠᱮᱫᱟ ᱪᱮᱫᱟᱜ ᱚᱱᱟ ᱟᱴᱷᱨᱚ ᱥᱚ ᱯᱟᱸᱪᱯᱚᱱ ᱥᱟᱞ ᱨᱮᱱᱟᱜ ᱡᱩᱱ ᱢᱟᱹᱦᱱᱟᱹ ᱡᱟᱦᱟᱸ ᱠᱚ ᱮᱦᱚᱵ ᱞᱮᱫ ᱤᱱᱟᱹ ᱯᱚᱨᱮ ᱱᱚᱣᱟ ᱡᱟᱦᱟᱸ ᱢᱟᱨᱥᱟᱞ ᱞᱚ ᱞᱟᱹᱜᱩ ᱛᱟᱦᱮᱸ ᱠᱟᱱᱟ ᱚᱱᱟᱫᱚ ᱥᱮᱯᱴᱮᱢᱵᱚᱨ ᱥᱮ ᱚᱠᱟ ᱪᱟᱸᱫᱳ ᱠᱷᱚᱱ ᱞᱟᱹᱜᱩ ᱛᱟᱦᱮᱸ ᱠᱟᱱᱟ ᱚᱱᱟᱛᱮ ᱚᱠᱴᱳᱵᱚᱨ ᱱᱚᱵᱷᱮᱢᱵᱚᱨ ᱢᱟᱹᱦᱱᱟᱹ ᱱᱚᱵᱷᱮᱢᱵᱚᱨ ᱪᱟᱸᱫᱳ ᱨᱮᱫᱚ ᱚᱱᱟ ᱵᱟᱠᱳ ᱵᱚᱸᱜᱟ ᱫᱟᱲᱮᱭᱟᱜ ᱛᱟᱦᱮᱸᱫ ᱥᱮ ᱟᱵᱚ ᱥᱟᱱᱛᱟᱲ ᱦᱤᱥᱟᱹᱵ ᱛᱮᱫᱚ ᱥᱚᱦᱨᱟᱭ ᱵᱚᱸᱜᱟ ᱨᱮᱫᱚ ᱥᱚᱦᱨᱟᱭ ᱯᱚᱨᱚᱵᱽ ᱵᱟᱠᱚ ᱢᱟᱱᱟᱣ ᱫᱟᱲᱮᱭᱟᱜ ᱛᱟᱦᱮᱸ ᱠᱟᱱᱟ ᱢᱟᱨᱥᱟᱞ ᱞᱚ ᱠᱷᱟᱹᱛᱤᱨ ᱛᱮ ᱚᱱᱟᱫᱚ ᱯᱩᱥ ᱵᱚᱸᱜᱟ ᱨᱮᱠᱚ ᱵᱚᱸᱜᱟ ᱞᱮᱫᱼᱟ ᱟᱨ ᱚᱱᱟᱫᱚ ᱥᱟᱱᱛᱟᱲ ᱯᱚᱨᱜᱚᱱᱟ ᱨᱟᱡᱽ ᱧᱟᱢ ᱮᱱᱠᱷᱟᱱ ᱚᱱᱟ ᱨᱟᱹᱥᱠᱟᱹ ᱛᱮᱦᱚᱸ ᱵᱚᱪᱷᱚᱨ ᱵᱚᱪᱷᱚᱨ ᱟᱫᱚ ᱤᱱᱟᱹ ᱯᱩᱥ ᱵᱚᱸᱜᱟ ᱨᱮᱜᱮ ᱥᱚᱦᱨᱟᱭ ᱯᱚᱨᱚᱵᱽ ᱠᱚ ᱢᱟᱱᱟᱣ ᱤᱫᱤ ᱠᱮᱜᱼᱟ ᱟᱫᱚ ᱚᱱᱟᱫᱚ ᱟᱵᱚᱣᱟᱜ ᱱᱟᱜᱟᱢ ᱨᱮᱱᱟᱜ ᱡᱟᱦᱟᱸᱜᱮ ᱠᱟᱛᱷᱟ ᱠᱟᱱᱟ ᱚᱱᱟ ᱞᱮᱠᱟᱛᱮ ᱚᱱᱟᱫᱚ ᱟᱵᱚᱣᱟᱜ ᱮᱹᱥᱮᱨ ᱟᱠᱟᱱᱟ ᱟᱨ ᱚᱱᱟᱫᱚ ᱵᱚᱫᱚᱞ ᱧᱮᱞ ᱧᱟᱢᱚᱜ ᱠᱟᱱᱟ ᱚᱱᱠᱟᱜᱮ ᱟᱵᱚ ᱡᱟᱦᱟᱸᱜᱮ ᱮᱴᱟᱜ ᱯᱚᱨᱚᱵᱽ ᱠᱚᱦᱚᱸ ᱧᱮᱞᱚᱜᱚᱜ ᱠᱟᱱᱟ ᱟᱵᱚ ᱵᱷᱳᱜᱳᱞᱤᱠ ᱥᱮ ᱚᱛᱱᱚᱜ ᱨᱮᱱᱟᱜ ᱮᱹᱥᱮᱨ ᱫᱚ ᱚᱱᱟᱫᱚ ᱢᱮᱱᱟᱜ ᱟᱠᱟᱫ ᱜᱮᱭᱟ ᱟᱵᱚ ᱡᱟᱦᱟᱸ ᱫᱟᱸᱥᱟᱭ ᱠᱚᱵᱚᱱ ᱵᱚᱸᱜᱟᱜ ᱠᱟᱱ ᱵᱮᱥᱤ ᱵᱮᱝᱜᱚᱞ ᱯᱚᱱᱚᱛ ᱥᱩᱨᱼᱥᱩᱯᱩᱨ ᱤᱭᱟᱹ ᱫᱚ ᱚᱱᱟ ᱚᱱᱟᱠᱚ ᱞᱮᱠᱟᱛᱮ ᱟᱵᱚᱣᱟᱜ ᱮᱹᱥᱮᱨ ᱢᱮᱱᱟᱜ ᱠᱟᱜᱼᱟ ᱚᱱᱠᱟᱜᱮ ᱡᱮᱢᱚᱱ ᱨᱚᱡᱚ ᱯᱚᱨᱚᱵᱽ ᱠᱚ ᱧᱮᱞ ᱧᱟᱢᱚᱜ ᱠᱟᱱᱟ ᱱᱤᱛᱚᱜ ᱨᱚᱡᱚ ᱳᱰᱤᱥᱟ ᱨᱮᱫᱚ ᱨᱚᱡᱚ ᱯᱚᱨᱚᱵᱽ ᱚᱱᱟ ᱳᱰᱤᱥᱟ ᱯᱚᱱᱚᱛ ᱨᱮᱱᱟᱜ ᱚᱱᱟ ᱡᱟᱦᱟᱸ ᱮᱯᱷᱮᱠᱴ ᱢᱮᱱᱟᱜ ᱠᱟᱜᱼᱟ ᱥᱮ ᱮᱹᱥᱮᱨ ᱢᱮᱱᱟᱜ ᱠᱟᱜᱼᱟ ᱚᱱᱟ ᱞᱮᱠᱟᱛᱮ ᱚᱱᱟᱠᱚ ᱧᱮᱞ ᱧᱟᱢᱚᱜ ᱠᱟᱱᱟ ᱚᱱᱠᱟᱜᱮ ᱟᱵᱚ ᱡᱷᱟᱲᱠᱷᱚᱸᱰ ᱯᱚᱱᱚᱛ ᱨᱮ ᱟᱨᱦᱚᱸ ᱟᱹᱰᱤ ᱟᱭᱢᱟ ᱚᱱᱠᱟᱱ ᱯᱚᱨᱚᱵᱽ ᱠᱚ ᱢᱮᱱᱟᱜ ᱠᱟᱜᱼᱟ ᱚᱱᱟ ᱫᱚ ᱵᱤᱥᱛᱟᱨ ᱥᱟᱺᱦᱤᱡ ᱟᱵᱚ ᱠᱷᱚᱸᱫᱽᱨᱚᱱ ᱞᱮᱱᱠᱷᱟᱱ ᱟᱨᱦᱚᱸ ᱟᱭᱢᱟ ᱧᱟᱢ ᱤᱫᱤᱜᱼᱟ